ᱯᱷᱩᱴᱵᱚᱞ ᱫᱚ ᱟᱵᱚ ᱟᱹᱛᱩ ᱫᱤᱥᱚᱢ ᱨᱮ ᱟᱹᱰᱤ ᱜᱮ ᱞᱳᱠ ᱯᱨᱤᱭᱳ ᱠᱷᱮᱹᱞ ᱠᱟᱱᱟ ᱱᱚᱣᱟ ᱠᱷᱮᱹᱞ ᱨᱮᱫᱚ ᱮᱜᱟᱨᱚ ᱮᱜᱟᱨᱚ ᱡᱚᱱ ᱠᱟᱛᱮᱫ ᱠᱚ ᱠᱷᱮᱹᱞᱟ ᱟᱨ ᱱᱚᱣᱟ ᱠᱷᱮᱹᱞ ᱨᱮᱫᱚ ᱡᱟᱦᱟᱸᱭ ᱜᱮ ᱡᱟᱹᱥᱛᱤ ᱜᱳᱞᱟᱭ ᱩᱱᱤ ᱜᱮ ᱫᱟᱲᱮᱜ ᱟᱭ ᱱᱚᱣᱟ ᱠᱷᱮᱹᱞ ᱨᱮᱫᱚ ᱢᱤᱫᱴᱟᱝ ᱞᱮᱯᱷᱨᱤ ᱛᱟᱦᱮᱱᱟᱭ ᱡᱟᱦᱟᱸᱭ ᱫᱚ ᱯᱷᱟᱣᱩᱞ ᱠᱚ ᱥᱟᱵ ᱵᱟᱲᱟᱭᱟᱭ ᱥᱩᱜᱽᱲᱩᱡᱽ ᱮ ᱚᱨᱚᱝᱟᱭ ᱯᱷᱟᱣᱩᱞ ᱞᱮᱱᱠᱷᱟᱱ ᱟᱨ ᱱᱚᱣᱟ ᱠᱷᱮᱹᱞ ᱨᱮᱫᱚ ᱟᱹᱰᱤᱜᱮ ᱨᱟᱹᱥᱠᱟᱹ ᱵᱩᱡᱷᱟᱹᱜᱼᱟ ᱱᱚᱣᱟ ᱧᱮᱞ ᱞᱟᱹᱜᱤᱫ ᱛᱮ ᱦᱚᱲ ᱟᱹᱰᱤ ᱥᱟᱺᱜᱤᱧ ᱥᱟᱺᱜᱤᱧ ᱠᱷᱚᱱ ᱠᱚ ᱦᱤᱡᱩᱜᱼᱟᱠᱚ ᱧᱮᱞ ᱞᱟᱹᱜᱤᱫ ᱥᱟᱶᱛᱮ ᱯᱷᱩᱴᱵᱚᱞ ᱠᱷᱮᱹᱞ ᱫᱚ ᱟᱵᱚ ᱟᱹᱛᱩ ᱫᱤᱥᱚᱢ ᱨᱮ ᱟᱹᱰᱤ ᱜᱮ ᱞᱳᱠ ᱯᱨᱤᱭᱳ ᱢᱮᱱᱟᱜᱼᱟ ᱱᱚᱣᱟ ᱠᱷᱮᱹᱞ ᱨᱮᱫᱚ ᱱᱮᱛᱟᱨ ᱫᱚ ᱟᱹᱰᱤ ᱰᱷᱮᱨ ᱰᱷᱮᱨ ᱴᱟᱠᱟ ᱠᱚ ᱯᱨᱟᱭᱤᱡᱽ ᱢᱮᱱᱛᱮᱠᱚ ᱫᱚᱦᱚᱭᱮᱫᱼᱟ ᱚᱱᱠᱟᱞᱮᱠᱟᱛᱮ ᱟᱹᱛᱩ ᱫᱤᱥᱚᱢ ᱨᱮᱱ ᱡᱟᱦᱟᱸᱛᱤᱱᱟᱹᱜ ᱜᱮ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱢᱮᱱᱟᱜ ᱠᱚᱣᱟ ᱡᱚᱛᱚ ᱜᱮ ᱯᱷᱩᱴᱵᱚᱞ ᱠᱚᱠᱚ ᱮᱱᱮᱡᱮᱜᱼᱟ ᱵᱟᱝ ᱮᱴᱟᱜ ᱡᱤᱱᱮᱥ ᱠᱚ ᱠᱨᱤᱠᱮᱴ ᱠᱚ ᱦᱚᱸᱠᱚ ᱮᱱᱮᱡᱮᱜᱼᱟ ᱪᱮᱫᱟᱜ ᱥᱮ ᱠᱷᱮᱹᱞ ᱫᱚ ᱟᱹᱰᱤ ᱜᱮ ᱞᱟᱹᱠᱛᱤ ᱡᱤᱱᱤᱥ ᱠᱟᱱᱟ ᱟᱵᱚ ᱦᱚᱲ ᱞᱟᱹᱜᱤᱫ ᱚᱱᱟᱛᱮ ᱫᱩᱨᱜᱟᱹ ᱵᱟᱹᱵᱩ ᱦᱚᱸ ᱯᱷᱩᱴᱵᱚᱞ ᱫᱚ ᱫᱚᱢᱮ ᱮᱱᱮᱡᱟᱭ ᱩᱱᱤ ᱫᱚ ᱫᱤᱱ ᱜᱮ ᱥᱮᱛᱟᱜ ᱨᱮ ᱵᱮᱨᱮᱫ ᱛᱚᱨᱟ ᱯᱷᱩᱴᱵᱚᱞ ᱮᱱᱮᱡᱟᱭ ᱪᱮᱫᱟᱜ ᱥᱮ ᱮᱱᱮᱡᱽ ᱞᱮᱱᱠᱷᱟᱱ ᱟᱵᱚᱣᱟᱜ ᱦᱚᱲᱢᱚ ᱟᱹᱰᱤ ᱱᱟᱯᱟᱭ ᱛᱟᱦᱮᱱᱟ ᱚᱱᱟ ᱪᱤᱠᱟᱹ ᱫᱤᱱ ᱜᱮ ᱥᱮᱛᱟᱜ ᱟᱨ ᱟᱹᱭᱩᱵᱽ ᱵᱟᱨ ᱵᱮᱲᱟ ᱫᱚ ᱢᱤᱫ ᱜᱷᱚᱱᱴᱟᱣᱟᱛᱮᱫ ᱮᱱᱮᱡᱽ ᱫᱚᱨᱠᱟᱨ ᱜᱮ